ᱤᱧᱟᱹᱜ ᱧᱮᱞ ᱟᱱᱟᱜ ᱪᱤᱲᱭᱟᱠᱷᱟᱱᱟ ᱫᱚ ᱡᱮᱢᱚᱱ ᱠᱳᱞᱠᱟᱛᱟ ᱵᱷᱮᱠᱴᱳᱨᱤᱭᱟ ᱵᱚᱨᱫᱷᱚᱢᱟᱱ ᱪᱤᱲᱭᱟᱠᱷᱟᱱᱟ ᱟᱨ ᱢᱟᱱᱠᱚᱲ ᱢᱟᱪᱟᱱ ᱚᱰᱮ ᱛᱳ ᱵᱷᱮᱠᱴᱳᱨᱤᱭᱟ ᱨᱮᱫᱚ ᱮᱢᱚᱱ ᱠᱤᱪᱷᱩ ᱢᱮᱱᱟᱜᱼᱟ ᱡᱮᱢᱚᱱ ᱟᱹᱫᱤᱢ ᱡᱩᱜᱽ ᱨᱮᱭᱟᱜ ᱟᱭᱢᱟ ᱠᱤᱪᱷᱩ ᱢᱮᱱᱟᱜᱼᱟ ᱟᱨ ᱟᱞᱮ ᱵᱚᱨᱫᱷᱚᱢᱟᱱ ᱪᱤᱲᱭᱟᱠᱷᱟᱱᱟ ᱨᱮᱫᱚ ᱮᱢᱚᱱ ᱢᱮᱱᱟᱜᱼᱟ ᱡᱮᱢᱚᱱ ᱛᱟᱹᱨᱩᱵᱽ ᱠᱚ ᱢᱮᱱᱟᱜ ᱠᱚᱣᱟ ᱵᱟᱱᱟ ᱠᱚ ᱢᱮᱱᱟᱜ ᱠᱚᱣᱟ ᱵᱤᱨ ᱦᱚᱲ ᱢᱮᱱᱟᱜ ᱠᱚᱣᱟ ᱟᱭᱢᱟ ᱨᱚᱠᱚᱢ ᱡᱤᱵᱽ ᱡᱚᱱᱛᱩᱨ ᱢᱮᱱᱟᱜ ᱠᱚᱣᱟ ᱚᱱᱟ ᱥᱩᱨ ᱨᱮ ᱢᱤᱫᱴᱮᱱ ᱵᱮᱥ ᱞᱮᱠᱟᱱᱟᱜ ᱢᱤᱫᱴᱤᱱ ᱤᱛᱩᱱ ᱟᱥᱲᱟ ᱢᱮᱱᱟᱜᱼᱟ ᱡᱟᱦᱟᱸ ᱫᱚ ᱠᱚᱞᱮᱡᱽ ᱠᱚ ᱢᱮᱱᱟᱜᱼᱟ ᱟᱹᱰᱤ ᱟᱸᱴ ᱵᱮᱥ ᱵᱩᱡᱷᱟᱹᱜᱼᱟ ᱫᱟᱨᱮ ᱠᱚ ᱢᱮᱱᱟᱜᱼᱟ ᱵᱟᱦᱟ ᱫᱟᱨᱮ ᱠᱚ ᱢᱮᱱᱟᱜᱼᱟ ᱚᱰᱮ ᱛᱟᱹᱨᱩᱵᱽ ᱠᱚᱠᱚ ᱦᱟᱸᱰᱨᱟᱜᱼᱟ ᱛᱟᱭᱟᱱ ᱠᱚ ᱠᱚ ᱫᱟᱬᱟ ᱵᱟᱲᱟᱭᱟ ᱵᱤᱨ ᱦᱚᱲ ᱠᱚ ᱦᱩ ᱦᱩ ᱭᱟ ᱦᱚᱦᱚᱭᱟᱠᱚ ᱪᱮᱬᱮ ᱠᱚᱠᱚ ᱪᱮᱨᱚ ᱵᱮᱨᱚᱭᱟ ᱟᱹᱰᱤ ᱨᱟᱹᱥᱠᱟᱹ ᱵᱩᱡᱷᱟᱹᱜᱼᱟ ᱟᱨ ᱡᱷᱚᱛᱚ ᱠᱷᱚᱱ ᱤᱧᱟᱹᱜ ᱥᱚᱨᱮᱥᱤᱭᱟᱹ ᱪᱤᱲᱭᱟᱠᱷᱟᱱᱟ ᱫᱚ ᱦᱩᱭᱩᱜ ᱠᱟᱱᱟ ᱢᱟᱱᱠᱚᱲ ᱢᱟᱪᱟᱱ ᱡᱟᱦᱟᱸ ᱨᱮᱫᱚ ᱵᱤᱨ ᱛᱟᱞᱟᱨᱮ ᱢᱮᱱᱟᱜᱼᱟ ᱵᱤᱨ ᱛᱟᱞᱟ ᱨᱮᱫᱚ ᱚᱰᱮ ᱫᱚ ᱠᱷᱟᱹᱞᱤ ᱛᱩᱭᱩ ᱢᱮᱱᱟᱜ ᱠᱚᱣᱟ ᱛᱟᱨᱯᱚᱨ ᱠᱩᱞᱟᱹᱭ ᱠᱚᱠᱚ ᱛᱟᱦᱮᱱᱟ ᱪᱮᱬᱮ ᱠᱚᱠᱚ ᱪᱮᱨᱚ ᱵᱮᱨᱚᱭᱟ ᱮᱢᱟᱱ ᱠᱚ ᱛᱟᱨᱯᱚᱨ ᱚᱰᱮᱱᱟᱜ ᱵᱟᱦᱟ ᱫᱟᱨᱮ ᱠᱚ ᱟᱹᱰᱤ ᱢᱚᱡᱽ ᱢᱮᱱᱟᱜᱼᱟ ᱛᱟᱨᱯᱚᱨ ᱫᱟᱜ ᱛᱟᱞᱟᱨᱮ ᱞᱟᱹᱣᱠᱟᱹ ᱢᱮᱱᱟᱜᱼᱟ ᱟᱨ ᱞᱟᱹᱣᱠᱟᱹ ᱛᱮ ᱫᱟᱬᱟ ᱵᱟᱲᱟᱭᱟ ᱟᱹᱰᱤ ᱵᱮᱥ ᱵᱩᱡᱷᱟᱹᱜᱼᱟ